ᱤᱧ ᱟᱞᱮ ᱚᱲᱟᱜ ᱨᱮ ᱤᱧ ᱜᱚᱲᱚᱢ ᱦᱟᱲᱟᱢ ᱟᱨ ᱤᱧ ᱜᱚᱲᱚᱢ ᱵᱩᱰᱷᱤ ᱢᱮᱱᱟᱜ ᱠᱤᱱᱟ ᱟᱨ ᱩᱱᱠᱤᱱ ᱦᱚᱸ ᱟᱹᱰᱤ ᱪᱚᱨᱚᱠ ᱠᱤᱱ ᱥᱮᱨᱮᱧᱟ ᱩᱱᱠᱤᱱᱟᱜ ᱥᱮᱨᱮᱧ ᱟᱡᱳᱢ ᱛᱮᱜᱮ ᱤᱧ ᱦᱚᱸ ᱟᱹᱰᱤ ᱥᱮᱨᱮᱧ ᱥᱟᱹᱱᱟᱹᱧᱟ ᱟᱨ ᱵᱟᱦᱟ ᱯᱚᱨᱚᱵᱽ ᱥᱚᱨᱦᱟᱭ ᱯᱚᱨᱚᱵᱽ ᱨᱟᱡᱟᱥᱟᱞᱟ ᱯᱚᱨᱚᱵᱽ ᱟᱨ ᱟᱹᱰᱤ ᱠᱤᱪᱷᱩ ᱯᱚᱨᱚᱵᱽ ᱠᱚᱨᱮ ᱦᱚᱸ ᱥᱮᱨᱮᱧ ᱜᱮᱭᱟ ᱠᱤᱱ ᱟᱨ ᱩᱱᱟᱹᱜ ᱪᱮᱦᱨᱟ ᱠᱤᱱ ᱥᱮᱨᱮᱧᱟ ᱚᱱᱟ ᱥᱮᱨᱮᱧ ᱛᱮᱜᱮ ᱨᱤᱡᱷᱟᱹᱣ ᱠᱟᱹᱱᱟᱹᱧ ᱟᱨ ᱤᱧᱦᱚᱸ ᱟᱹᱰᱤ ᱥᱮᱨᱮᱧ ᱥᱟᱱᱟᱧᱟ ᱥᱮᱫᱟᱭ ᱨᱮᱭᱟᱜ ᱥᱮᱨᱮᱧ ᱠᱚᱢᱟ ᱟᱹᱰᱤ ᱢᱚᱡᱽ ᱢᱚᱡᱽ ᱜᱮ ᱛᱟᱦᱮᱱᱟ ᱟᱨ ᱚᱱᱟ ᱥᱮᱨᱮᱧ ᱟᱡᱚᱢ ᱛᱮᱜᱮ ᱟᱹᱰᱤ ᱵᱮᱥ ᱵᱩᱡᱷᱟᱹᱜ ᱜᱮᱭᱟ ᱯᱚᱨᱚᱵᱽ ᱯᱩᱱᱟᱹᱭ ᱠᱚᱨᱮ ᱦᱚᱸ ᱟᱠᱷᱲᱟ ᱛᱟᱞᱟ ᱠᱚᱨᱮ ᱥᱮᱨᱮᱧ ᱵᱟᱲᱟ ᱵᱮᱥ ᱜᱮ ᱵᱩᱡᱷᱟᱹᱜᱼᱟ ᱟᱨ ᱚᱱᱟ ᱥᱮᱨᱮᱧ ᱜᱮ ᱤᱧ ᱞᱟᱹᱭ ᱤᱧᱟᱹ ᱠᱚ ᱟᱹᱰᱤ ᱵᱮᱥᱜᱮ ᱥᱮᱫᱟᱭ ᱨᱮᱭᱟᱜ ᱥᱮᱨᱮᱧ ᱱᱟᱯᱟᱭ ᱜᱮ ᱵᱩᱡᱷᱟᱹᱜᱼᱟ ᱟᱨ ᱤᱧ ᱜᱚᱲᱚᱢ ᱦᱟᱲᱟᱢ ᱡᱟᱦᱟᱸ ᱠᱚᱨᱮᱜᱮ ᱪᱟᱞᱟᱜ ᱟᱠᱚ ᱟᱹᱰᱤᱜᱮ ᱨᱟᱹᱥᱠᱟᱹᱭᱟᱠᱚ ᱥᱮᱨᱮᱧᱟ ᱠᱚ ᱟᱨ ᱟᱨ ᱤᱧ ᱦᱚᱸ ᱚᱱᱟ ᱥᱮᱨᱮᱧ ᱟᱡᱚᱢ ᱠᱟᱛᱮ ᱟᱹᱰᱤ ᱠᱩᱥᱤ ᱜᱤᱧ ᱵᱩᱡᱷᱟᱹᱣᱟ ᱟᱨ ᱥᱮᱨᱮᱧ ᱨᱮ ᱩᱱᱠᱩᱣᱟᱜ ᱥᱮᱨᱮᱧ ᱟᱡᱚᱢ ᱛᱮᱜᱮ ᱤᱧ ᱦᱚᱸ ᱜᱚᱨᱚᱡᱽ ᱤᱱᱟᱹᱧ ᱥᱮᱨᱮᱧ ᱨᱮ ᱟᱨ ᱤᱱᱟᱹᱜ ᱱᱟᱯᱟᱭ ᱱᱟᱯᱟᱭ ᱥᱮᱨᱮᱧ ᱯᱮᱲᱟ ᱚᱲᱟᱜ ᱥᱮ ᱡᱟᱦᱟᱱ ᱚᱲᱟᱜ ᱜᱮ ᱪᱟᱞᱟᱜ ᱨᱮᱦᱚᱸ ᱠᱚ ᱟᱠᱷᱲᱟ ᱛᱟᱞᱟᱨᱮ ᱮᱱᱮᱡ ᱥᱮᱨᱮᱧ ᱟᱹᱰᱤ ᱢᱚᱡᱽ ᱜᱮ ᱵᱩᱡᱷᱟᱹᱜᱼᱟ ᱟᱨ ᱟᱹᱰᱤ ᱱᱟᱯᱟᱭ ᱥᱮᱫᱟᱭ ᱥᱮᱨᱮᱧ ᱛᱮᱫᱚ ᱟᱵᱚ ᱨᱮᱱ ᱜᱚᱲᱚᱢ ᱦᱟᱲᱟᱢ ᱥᱮ ᱜᱚᱲᱚᱢ ᱵᱩᱰᱷᱤ ᱜᱮ ᱡᱟᱹᱥᱛᱤ ᱠᱚ ᱵᱟᱰᱟᱭᱟ ᱟᱨ ᱵᱟᱠᱷᱟᱱ ᱚᱠᱚᱭ ᱦᱚᱸ ᱩᱱᱟᱹᱜ ᱡᱟᱹᱥᱛᱤ ᱫᱚ ᱵᱟᱵᱚᱱ ᱵᱟᱰᱟᱭᱟ ᱟᱨ ᱩᱱᱠᱩ ᱡᱟᱦᱟᱸ ᱥᱮᱨᱮᱧ ᱠᱚᱠᱚ ᱞᱟᱹᱭᱟ ᱚᱱᱟ ᱨᱮᱫᱚ ᱟᱹᱰᱤ ᱵᱮᱥ ᱵᱮᱥ ᱵᱩᱡᱷᱟᱹᱜᱼᱟ ᱟᱹᱰᱤ ᱨᱤᱡᱷᱟᱹᱣ ᱩᱛᱟᱹᱨᱚᱜ ᱞᱮᱠᱟᱢ ᱟᱨ ᱟᱹᱰᱤ ᱱᱟᱯᱟᱭ ᱜᱮ ᱵᱩᱡᱷᱟᱹᱜᱼᱟ